ᱟᱜᱟᱢ ᱞᱟᱠᱪᱟᱨ ᱨᱮ ᱟᱞᱯᱚᱱᱟ ᱮᱢ ᱥᱮ ᱢᱟᱡᱷᱤ ᱛᱷᱟᱱ ᱪᱟᱞᱟᱜ ᱡᱟᱦᱮᱨ ᱛᱷᱟᱱ ᱪᱟᱞᱟᱜ ᱩᱯᱟᱹᱥ ᱛᱟᱦᱮᱸᱱ ᱥᱮ ᱚᱱᱠᱟᱱᱟᱜ ᱟᱨ ᱦᱚᱸ ᱟᱭᱢᱟ ᱫᱷᱚᱨᱚᱢ ᱨᱮᱭᱟᱜ ᱱᱮᱣᱟᱨ ᱥᱮ ᱟᱨᱤᱪᱟᱞᱤ ᱵᱷᱮᱜᱟᱨ ᱜᱩᱨᱩᱛᱛᱚ ᱫᱚ ᱪᱮᱫ ᱠᱟᱛᱷᱟ ᱫᱚ ᱦᱩᱭᱩᱜ ᱠᱟᱱᱟ ᱟᱵᱚᱣᱟᱜ ᱢᱟᱡᱷᱤ ᱛᱷᱟᱱ ᱫᱚ ᱫᱷᱚᱨᱚᱢ ᱛᱷᱟᱱ ᱠᱟᱱᱟ ᱫᱷᱚᱨᱚᱢ ᱛᱷᱟᱱ ᱫᱚ ᱟᱵᱚ ᱦᱚᱲ ᱥᱚᱢᱟᱡᱽ ᱨᱮᱭᱟᱜ ᱠᱟᱱᱟ ᱚᱸᱰᱮ ᱵᱚᱱ ᱵᱚᱸᱜᱟ ᱵᱩᱨᱩᱭᱟ ᱟᱨ ᱱᱚᱜᱼᱚᱭ ᱡᱮ ᱤᱭᱟᱹ ᱟᱞ ᱟᱜᱮ ᱟᱵᱚᱣᱟᱜ ᱵᱟᱦᱟ ᱯᱚᱨᱚᱵᱽ ᱥᱚᱨᱦᱟᱭ ᱮᱢᱟᱱ ᱠᱚᱨᱮ ᱡᱮ ᱦᱚᱞᱚᱝ ᱛᱮ ᱢᱟᱱᱮ ᱪᱤᱛᱟᱹᱨ ᱵᱚᱱ ᱵᱮᱱᱟᱣᱟ ᱫᱮᱠᱩ ᱦᱚᱲ ᱫᱚ ᱪᱤᱛᱟᱹᱨ ᱵᱚᱱ ᱢᱮᱛᱟᱜᱼᱟ ᱫᱤᱠᱩ ᱫᱚᱠᱚ ᱢᱮᱛᱟᱜ ᱠᱟᱱᱟ ᱟᱞᱯᱚᱱᱟ ᱟᱫᱚ ᱡᱚᱛᱚ ᱜᱷᱟᱨᱚᱸᱡᱽ ᱨᱮᱱ ᱫᱚ ᱱᱚᱣᱟ ᱟᱞᱯᱚᱱᱟ ᱥᱮ ᱪᱤᱛᱟᱹᱨ ᱫᱚ ᱟᱞᱟᱠ ᱟᱞᱟᱠ ᱜᱮᱛᱟ ᱠᱚᱣᱟ ᱚᱸᱰᱮ ᱚᱱᱟ ᱯᱚᱨᱚᱵᱽ ᱯᱟᱞᱤ ᱨᱮ ᱱᱚᱜ ᱚᱭ ᱱᱚᱣᱟ ᱠᱚᱵᱚᱱ ᱚᱞ ᱞᱮᱠᱷᱟᱱ ᱜᱷᱟᱨᱚᱸᱡᱽ ᱨᱮ ᱟᱰᱤ ᱱᱟᱯᱟᱭ ᱦᱩᱭᱩᱜᱼᱟ ᱟᱨ ᱥᱮ ᱚᱱᱟ ᱪᱮᱛᱟᱱ ᱫᱷᱚᱨᱚᱢ ᱪᱮᱛᱟᱱ ᱟᱵᱚᱣᱟᱜ ᱯᱟᱹᱛᱭᱟᱹᱣ ᱢᱮᱱᱟᱜ ᱛᱟᱵᱚᱱᱟ ᱱᱚᱜ ᱚᱭ ᱱᱚᱣᱟ ᱠᱚ ᱟᱰᱤ ᱥᱟᱜᱩᱱᱮ ᱟᱜᱩᱭᱟ ᱜᱷᱟᱨᱚᱸᱡᱽ ᱨᱮ ᱚᱱᱟ ᱛᱮ ᱠᱚ ᱟᱞᱯᱚᱱᱟᱭᱟ ᱟᱨ ᱡᱟᱦᱮᱨ ᱛᱷᱟᱱ ᱛᱚ ᱡᱚᱛᱚ ᱠᱷᱚᱱ ᱟᱵᱚᱣᱟᱜ ᱵᱟᱨᱦᱮ ᱨᱮᱭᱟᱜ ᱠᱟᱱᱟ ᱡᱟᱦᱮᱨ ᱛᱷᱟᱱ ᱫᱚ ᱪᱮᱫᱟᱜ ᱠᱟᱱᱟ ᱵᱟᱨᱦᱮ ᱨᱮ ᱡᱟᱦᱟᱸᱭ ᱮᱴᱟᱜ ᱦᱚᱲ ᱟᱛᱩ ᱛᱮᱠᱚ ᱡᱟᱛᱮ ᱵᱟᱠᱚ ᱵᱚᱞᱚ ᱫᱟᱲᱮᱭᱟᱜ ᱩᱱᱠᱩ ᱚᱸᱰᱮ ᱠᱚ ᱛᱟᱱᱠᱷᱤ ᱛᱟᱬᱟᱜ ᱠᱚᱜᱼᱟ ᱟᱨ ᱚᱱᱟ ᱚᱪᱚᱜ ᱢᱮ ᱵᱩᱱᱩ ᱯᱩᱥᱫᱟ ᱚᱱᱟ ᱫᱚ ᱫᱷᱚᱨᱚᱢ ᱨᱮᱭᱟᱜ ᱠᱟᱱᱟ ᱫᱷᱚᱨᱚᱢ ᱞᱮᱠᱟᱛᱮ ᱟᱢᱟᱜ ᱥᱚᱢᱟᱡᱽ ᱨᱮᱭᱟᱜ ᱟᱨᱤᱪᱟᱞᱤ ᱨᱮᱭᱟᱜ ᱵᱚᱸᱜᱟ ᱵᱩᱨᱩ ᱡᱩᱫᱤᱢ ᱠᱟᱢᱤ ᱫᱟᱲᱮᱭᱟᱜᱼᱟ ᱚᱱᱟ ᱫᱚ ᱟᱰᱤ ᱜᱷᱟᱨᱚᱸᱡᱽ ᱟᱢᱟᱜ ᱥᱩᱞᱩᱠ ᱟᱰᱤ ᱢᱚᱸᱡᱽ ᱦᱩᱭᱩᱜᱼᱟ ᱟᱨ ᱡᱷᱚᱛᱚ ᱜᱷᱟᱨᱚᱸᱡᱽ ᱨᱮᱱ ᱥᱮ ᱟᱛᱩ ᱨᱮᱱ ᱦᱚᱲ ᱟᱰᱤ ᱢᱚᱸᱡᱽ ᱟᱰᱤ ᱥᱩᱞᱩᱠ ᱛᱮᱠᱚ ᱛᱟᱦᱮᱸᱱᱟ ᱚᱱᱟ ᱛᱮ ᱡᱟᱦᱮᱨᱛᱷᱟᱱ ᱫᱚ ᱚᱸᱰᱮ ᱡᱟᱦᱮᱨ ᱟᱭᱩ ᱢᱮᱱᱟᱭᱟ ᱢᱚᱬᱮ ᱠᱚ ᱛᱩᱨᱩᱭ ᱠᱚ ᱜᱚᱸᱥᱟᱭ ᱮᱨᱟ ᱢᱮᱱᱟᱜ ᱠᱟᱜ ᱠᱚᱣᱟ ᱟᱨ ᱫᱷᱚᱨᱚᱢ ᱛᱷᱟᱱ ᱨᱮᱫᱚ ᱟᱵᱚᱨᱮᱱ ᱫᱷᱚᱨᱚᱢ ᱵᱟᱵᱟ ᱟᱨ ᱢᱟᱨᱟᱝ ᱵᱩᱨᱩ ᱢᱮᱱᱟᱭᱟ ᱩᱱᱠᱩᱜᱮ ᱟᱛᱩ ᱨᱮᱱ ᱦᱚᱲ ᱪᱮᱫ ᱞᱮᱠᱟ ᱠᱚ ᱫᱮᱵᱟ ᱥᱮᱵᱟᱭᱟ ᱵᱟᱠᱚ ᱫᱮᱵᱟ ᱥᱮᱵᱟᱭᱟ ᱚᱱᱟ ᱞᱟᱜᱤᱜ ᱩᱝᱠᱩ ᱠᱚ ᱧᱮᱞ ᱫᱟᱨᱟᱢᱟ ᱟᱨ ᱚᱱᱟ ᱠᱚᱢ ᱪᱤᱠᱟᱹ ᱞᱮᱠᱷᱟᱱ ᱫᱚ ᱟᱰᱤ ᱢᱚᱸᱡᱽ ᱛᱮ ᱟᱛᱩ ᱨᱮᱱ ᱦᱚᱲ ᱟᱫᱚ ᱥᱩᱞᱩᱠ ᱛᱮ ᱠᱚ ᱛᱟᱦᱮᱸᱱᱟ ᱟᱨ ᱟᱰᱤ ᱢᱚᱸᱡᱽ ᱜᱮ ᱜᱷᱟᱨᱚᱸᱡᱽ ᱥᱮ ᱥᱟᱹᱜᱟᱹᱭ ᱠᱚ ᱛᱟᱦᱮᱸᱱ ᱛᱟᱠᱚᱣᱟ